ᱮᱞ ᱯᱤ ᱡᱤ ᱜᱮᱥ ᱦᱟᱛᱟᱣ ᱛᱮ ᱡᱮᱢᱚᱱ ᱥᱩᱵᱤᱫᱷᱟ ᱢᱮᱱᱟᱜᱼᱟ ᱚᱥᱩᱵᱤᱫᱷᱟᱦᱚᱸ ᱠᱤᱪᱷᱩ ᱠᱤᱪᱷᱩ ᱠᱷᱮᱛᱨᱮ ᱢᱮᱱᱟᱜ ᱜᱮᱭᱟ ᱪᱮᱫᱟᱜ ᱡᱮ ᱱᱚᱣᱟ ᱜᱮᱥ ᱡᱚᱫᱤ ᱴᱷᱤᱠ ᱢᱚᱛᱮ ᱵᱟᱢ ᱵᱮᱵᱚᱦᱟᱨ ᱫᱟᱲᱮ ᱞᱮᱠᱷᱟᱡ ᱡᱮᱠᱳᱱᱳ ᱥᱚᱢᱚᱭ ᱥᱚᱢᱚᱥᱥᱟ ᱦᱩᱭ ᱫᱟᱲᱮᱭᱟᱜᱼᱟ ᱛᱟᱨᱯᱚᱨᱮ ᱛᱟᱨᱯᱚᱮ ᱥᱚᱵ ᱥᱚᱢᱚᱭ ᱳᱵᱷᱮᱱ ᱠᱚ ᱥᱤᱞᱤᱱᱰᱟᱨ ᱠᱚ ᱢᱩᱪᱷᱟᱹ ᱢᱩᱪᱷᱤ ᱠᱟᱛᱮᱫ ᱫᱚᱦᱚ ᱦᱩᱭᱩᱜᱼᱟ ᱚᱠᱟᱨᱮ ᱞᱤᱠᱚᱜ ᱠᱟᱱᱟ ᱥᱮ ᱪᱮᱫ ᱚᱱᱟ ᱯᱟᱭᱤᱯ ᱠᱚᱸᱦᱚ ᱧᱮᱞ ᱦᱩᱭᱩᱜᱼᱟ ᱮᱜ ᱛᱚᱵᱮ ᱠᱳᱢᱯᱟᱱᱤ ᱴᱷᱮᱡ ᱠᱷᱟᱱ ᱢᱟᱡᱷᱮ ᱢᱟᱡᱷᱮ ᱠᱚ ᱪᱮᱠᱟᱯ ᱜᱮᱭᱟ ᱴᱷᱤᱠ ᱠᱟᱛᱷᱟ ᱠᱤᱱᱛᱩ ᱟᱯᱱᱟᱨ ᱛᱮᱦᱚᱸ ᱢᱚᱸᱡᱛᱮ ᱵᱟᱢ ᱧᱮᱞ ᱞᱮᱠᱷᱟᱡ ᱫᱚ ᱡᱮᱠᱳᱱᱳ ᱥᱚᱢᱚᱭ ᱟᱹᱰᱤ ᱢᱟᱨᱟᱝ ᱫᱩᱨᱜᱷᱩᱴᱚᱱᱟ ᱦᱩᱭ ᱫᱟᱲᱮᱭᱟᱜᱼᱟ ᱟᱫᱚ ᱚᱱᱟᱛᱮ ᱜᱮᱥ ᱫᱚ ᱡᱮᱢᱚᱱ ᱢᱤᱫ ᱥᱮᱫ ᱛᱮ ᱵᱷᱟᱹᱜᱤ ᱜᱮᱭᱟ ᱵᱮᱵᱚᱦᱟᱨ ᱦᱩᱭᱩᱜ ᱠᱟᱱ ᱜᱮᱭᱟ ᱴᱷᱤᱠ ᱠᱟᱛᱷᱟ ᱠᱤᱱᱛᱩ ᱚᱱᱟ ᱡᱚᱫᱤ ᱴᱷᱤᱠ ᱢᱚᱛᱳ ᱵᱟᱵᱚᱱ ᱵᱮᱵᱚᱦᱟᱨᱟ ᱚᱱᱟ ᱫᱚ ᱵᱟᱹᱲᱡ ᱫᱤᱠ ᱦᱚᱸ ᱢᱮᱱᱟᱜ ᱜᱮᱭᱟ ᱚᱱᱟ ᱫᱚ ᱟᱹᱰᱤ ᱢᱟᱨᱟᱝ ᱚᱥᱩᱵᱤᱫᱷᱟ ᱦᱚᱸ ᱦᱩᱭ ᱫᱟᱲᱮᱭᱟᱜᱼᱟ ᱮᱠᱥᱤᱰᱮᱱᱴ ᱦᱚᱸ ᱦᱩᱭ ᱫᱟᱲᱮᱭᱟᱜᱼᱟ ᱟᱫᱚ ᱚᱱᱟ ᱤᱭᱟᱹᱛᱮ ᱜᱮᱥ ᱫᱚ ᱴᱷᱤᱠ ᱢᱚᱛᱚ ᱵᱮᱵᱚᱦᱟᱨ ᱠᱟᱛᱮᱜ ᱜᱮ ᱪᱟᱞᱟᱣ ᱜᱟᱱᱚᱜᱼᱟ ᱟᱨ ᱵᱟᱠᱷᱟᱱ ᱫᱚ ᱠᱳᱱᱳ ᱥᱚᱢᱚᱭ ᱥᱚᱢᱚᱥᱥᱟ ᱦᱚᱸ ᱦᱩᱭ ᱫᱟᱲᱮᱭᱟᱜᱼᱟ ᱚᱱᱟ ᱤᱭᱟᱹᱛᱮ ᱞᱟᱹᱭ ᱫᱟᱹᱧ ᱢᱤᱫ ᱪᱟᱸᱫᱚ ᱴᱷᱤᱠ ᱜᱮᱭᱟ ᱟᱨ ᱵᱟᱠᱷᱟᱱ ᱫᱚ ᱵᱟᱝ ᱴᱷᱤᱠᱟ